ᱵᱷᱟᱨᱚᱛ ᱨᱮ ᱯᱷᱮᱥᱮᱱ ᱤᱧ ᱫᱚ ᱟᱹᱰᱤ ᱱᱟᱯᱟᱭ ᱜᱤᱧ ᱠᱩᱥᱤᱭᱟᱜᱼᱟ ᱠᱟᱨᱚᱱ ᱱᱤᱛᱚᱜ ᱫᱚ ᱱᱤᱛᱚᱜ ᱫᱚ ᱵᱟᱦᱨᱮ ᱫᱤᱥᱚᱢ ᱠᱷᱚᱱ ᱦᱚᱸ ᱵᱷᱟᱨᱚᱛ ᱨᱮ ᱟᱹᱰᱤᱜᱟᱱ ᱟᱹᱰᱤᱜᱟᱱ ᱯᱷᱮᱥᱮᱱ ᱦᱮᱡ ᱠᱟᱱᱟ ᱡᱮᱢᱚᱱ ᱞᱮᱦᱮᱝᱜᱟ ᱠᱚ ᱡᱮᱢᱚᱱ ᱪᱩᱲᱤᱫᱟᱨ ᱠᱚ ᱚᱱᱟ ᱠᱚᱦᱚᱸ ᱦᱮᱡ ᱠᱟᱱᱟ ᱱᱤᱭᱟᱹ ᱠᱚᱦᱚᱸ ᱱᱤᱛᱚᱜ ᱫᱚ ᱡᱷᱚᱛᱚ ᱦᱚᱲ ᱜᱮᱠᱚ ᱵᱮᱵᱚᱦᱟᱨᱫᱟ ᱥᱟᱱᱛᱟᱲ ᱥᱮ ᱫᱤᱠᱩ ᱡᱚᱛᱚᱦᱚᱲᱜᱮ ᱵᱮᱵᱚᱦᱟᱨᱫᱟ ᱱᱤᱭᱟᱹᱜᱮ ᱱᱚᱭᱟᱹᱜᱮ ᱱᱤᱛᱚᱜ ᱫᱚ ᱢᱟᱱᱮ ᱱᱤᱛᱚᱜ ᱫᱚ ᱡᱷᱚᱛᱚ ᱦᱚᱲ ᱜᱮᱠᱚ ᱭᱩᱡᱽᱫᱟ ᱡᱮᱢᱚᱱ ᱯᱟᱹᱧᱪᱤ ᱥᱟᱹᱲᱤ ᱯᱟᱹᱧᱪᱤ ᱯᱟᱦᱟᱲᱤ ᱯᱟᱹᱧᱪᱤ ᱠᱩᱨᱛᱤ ᱠᱚᱦᱚᱸ ᱩᱰᱩᱝ ᱠᱟᱱᱟ ᱱᱤᱭᱟᱹᱜᱮ ᱯᱷᱮᱥᱮᱱ ᱠᱚ ᱟᱹᱰᱤ ᱠᱤᱪᱷᱩ ᱦᱩᱭ ᱠᱟᱱᱟ ᱵᱟᱦᱨᱮ ᱫᱤᱥᱚᱢ ᱠᱷᱚᱱ ᱦᱚᱸ ᱟᱹᱰᱤ ᱡᱚᱛᱚ ᱦᱚᱲ ᱜᱮᱠᱚ ᱵᱮᱵᱚᱦᱟᱨᱫᱟ ᱡᱮ ᱥᱟᱱᱛᱟᱲ ᱜᱮ ᱢᱮᱱᱛᱮ ᱥᱮ ᱱᱚᱣᱟ ᱫᱚ ᱵᱟᱝ ᱡᱷᱚᱛᱚ ᱦᱚᱲᱜᱮ ᱥᱟᱱᱟᱢ ᱦᱚᱲ ᱜᱮᱠᱚ ᱵᱮᱵᱚᱦᱟᱨᱫᱟ ᱡᱷᱚᱛᱚ ᱠᱤᱪᱷᱩ ᱜᱮ ᱱᱤᱛᱚᱜ ᱫᱚ ᱯᱷᱮᱥᱮᱱ ᱨᱮᱱᱟᱜ ᱡᱩᱜᱽ ᱥᱮᱴᱮᱨ ᱠᱟᱱᱟ ᱡᱚᱛᱚ ᱠᱤᱪᱷᱩ ᱜᱮ ᱯᱷᱮᱥᱮᱱ ᱱᱤᱭᱮᱜᱮ ᱵᱮᱥᱤ ᱦᱩᱭᱩᱜ ᱠᱟᱱᱟ ᱵᱷᱟᱨᱚᱛ ᱨᱮ ᱵᱷᱟᱨᱚᱛ ᱨᱮᱫᱚ ᱵᱷᱟᱨᱚᱛ ᱨᱮᱫᱚ ᱡᱚᱛᱚ ᱦᱚᱲᱜᱮ ᱮᱢᱱᱤ ᱡᱚᱛᱚ ᱦᱚᱲ ᱴᱨᱟᱰᱤᱥᱚᱱᱟᱞ ᱠᱤᱢᱵᱟ ᱡᱚᱛᱚ ᱠᱚᱜᱮ ᱱᱤᱛᱚᱜ ᱫᱚᱠᱚ ᱵᱮᱵᱚᱦᱟᱨ ᱫᱟᱠᱚ ᱡᱚᱛᱚ ᱠᱤᱪᱷᱩ ᱜᱮ ᱯᱷᱮᱥᱮᱱ ᱠᱟᱹᱡ ᱯᱷᱮᱥᱮᱱ ᱦᱚᱸ ᱵᱮᱥᱤᱭ ᱠᱟᱱᱟ ᱯᱷᱮᱥᱮᱱ ᱩᱱᱟᱹᱜ ᱤᱭᱟᱹ ᱦᱚᱸ ᱵᱮᱥᱤᱭ ᱠᱟᱱᱟ ᱱᱤᱭᱟᱹ ᱠᱚᱜᱮ ᱦᱮᱡ ᱠᱟᱱᱟ ᱩᱱᱟᱹᱜ ᱱᱤᱛᱚᱜ ᱫᱚ ᱵᱷᱟᱨᱚᱛ ᱨᱮ ᱡᱚᱛᱚ ᱦᱚᱲᱜᱮ ᱱᱤᱛᱚᱜ ᱫᱚ ᱡᱚᱛᱚ ᱯᱷᱮᱥᱮᱱ ᱜᱮᱠᱚ ᱵᱮᱵᱚᱦᱟᱨᱫᱟ ᱤᱧ ᱫᱚ ᱴᱨᱟᱰᱤᱥᱚᱱᱟᱞ ᱜᱮ ᱠᱩᱥᱤᱭᱟᱜᱼᱟ ᱡᱮᱢᱚᱱ ᱯᱟᱹᱧᱪᱤ ᱥᱟᱹᱲᱤ ᱯᱟᱹᱧᱪᱤ ᱠᱩᱨᱛᱤ ᱠᱚ ᱚᱱᱟ ᱠᱚᱦᱚᱸ ᱥᱟᱹᱲᱤ ᱦᱚᱸ ᱮᱢᱱᱤ ᱪᱩᱲᱤᱫᱟᱨ ᱠᱚᱦᱚᱸ ᱤᱧ ᱠᱩᱥᱤᱭᱟᱜᱼᱟ ᱤᱧ ᱫᱚ ᱱᱚᱣᱟ ᱠᱚ ᱴᱨᱟᱰᱤᱥᱚᱱᱟᱞ ᱦᱚᱨᱚᱜ ᱜᱮᱧ ᱠᱩᱥᱤᱭᱟᱜᱼᱟ ᱤᱧ ᱫᱚ ᱱᱚᱣᱟᱜᱮ ᱱᱤᱭᱟᱹᱜᱮ ᱱᱚᱣᱟ ᱵᱷᱟᱨᱚᱛ ᱨᱮᱫᱚ ᱵᱮᱥᱤᱨᱵᱷᱟᱜᱽ ᱟᱵᱚ ᱥᱟᱱᱛᱟᱲ ᱠᱚᱫᱚ ᱯᱟᱹᱧᱪᱤ ᱥᱟᱹᱲᱤ ᱯᱟᱹᱧᱪᱤ ᱯᱟᱦᱟᱲ ᱱᱤᱭᱟᱹ ᱠᱚᱜᱮ ᱵᱮᱥᱤ ᱵᱚᱱ ᱵᱮᱵᱚᱦᱟᱨᱟ ᱤᱧ ᱱᱚᱣᱟᱜᱮᱧ ᱤᱧ ᱫᱚ ᱱᱚᱣᱟ ᱠᱚᱫᱚ ᱵᱟᱡᱟᱨ ᱨᱤᱧ ᱠᱤᱨᱤᱧᱟ